ᱤᱧᱟᱹᱜ ᱜᱚᱨᱚᱵᱽ ᱨᱮᱱᱟᱜ ᱮᱱᱮᱢ ᱫᱚ ᱦᱩᱭᱩᱜ ᱠᱟᱱᱟ ᱤᱧ ᱫᱚᱧ ᱥᱟᱱᱛᱟᱲ ᱦᱚᱯᱚᱱ ᱠᱟᱱᱟ ᱡᱮᱢᱚᱱ ᱥᱟᱱᱛᱟᱲ ᱠᱚᱣᱟᱜ ᱞᱟᱹᱭ ᱞᱟᱠᱪᱟᱨ ᱧᱮᱞ ᱞᱮᱠᱷᱟᱱ ᱟᱹᱰᱤ ᱜᱮ ᱢᱚᱡᱽ ᱪᱮᱫᱟᱜ ᱥᱮ ᱟᱵᱚ ᱫᱚ ᱮᱱᱮᱡ ᱥᱮᱨᱮᱧ ᱚᱠᱛᱚ ᱴᱟᱢᱟᱠ ᱛᱩᱢᱫᱟᱜ ᱟᱛᱮᱜ ᱵᱚᱱ ᱮᱱᱮᱡ ᱥᱮᱨᱮᱧᱟ ᱟᱨ ᱡᱚᱠᱷᱚᱱ ᱵᱚᱱ ᱮᱱᱮᱡᱟ ᱩᱱ ᱚᱠᱛᱚ ᱦᱚᱸ ᱮᱠᱞᱟ ᱮᱠᱞᱟ ᱫᱚ ᱵᱟᱝ ᱢᱤᱫ ᱴᱷᱮᱱ ᱥᱟᱵ ᱠᱟᱛᱮᱜ ᱜᱟᱫᱮᱞ ᱜᱟᱫᱮᱞ ᱵᱚᱱ ᱮᱱᱮᱡᱟ ᱢᱮᱱᱠᱷᱟᱱ ᱮᱴᱟᱜ ᱡᱟᱹᱛ ᱟᱜ ᱫᱚ ᱚᱱᱠᱟᱱ ᱫᱚ ᱵᱟᱹᱧ ᱧᱮᱞ ᱟᱠᱟᱜᱼᱟ ᱩᱱᱠᱩ ᱫᱚ ᱰᱤᱡᱮ ᱢᱟᱭᱤᱠ ᱠᱷᱟᱴᱟᱣ ᱠᱟᱛᱮᱜ ᱟᱠᱚᱣᱟᱜ ᱞᱟᱹᱭ ᱜᱟᱱᱚᱜ ᱟ ᱠᱚᱱᱚ ᱨᱚᱠᱚᱢ ᱞᱟᱠᱪᱟᱨ ᱥᱟᱵ ᱫᱚ ᱥᱮ ᱚᱱᱠᱟᱱᱟᱜ ᱡᱤᱱᱤᱥ ᱵᱟᱹᱧ ᱧᱮᱞ ᱧᱟᱢ ᱟᱠᱟᱫ ᱛᱟᱠᱚᱣᱟ ᱩᱱᱠᱩ ᱫᱚ ᱮᱠᱞᱟ ᱮᱠᱞᱟ ᱜᱮ ᱠᱚ ᱮᱱᱮᱡᱟ ᱟᱨ ᱟᱵᱚ ᱥᱟᱱᱛᱟᱲ ᱫᱚ ᱚᱱᱠᱟ ᱫᱚ ᱵᱟᱝ ᱢᱤᱫ ᱛᱮ ᱥᱟᱵ ᱠᱟᱛᱮᱜ ᱢᱤᱫ ᱥᱟᱶ ᱛᱮ ᱮᱱᱮᱡ ᱥᱮᱨᱮᱧ ᱫᱚ ᱵᱚᱱ ᱮᱱᱮᱡ ᱥᱮᱨᱮᱧᱟ ᱚᱱᱟ ᱛᱮ ᱤᱧ ᱟᱹᱰᱤ ᱜᱚᱨᱚᱵᱽ ᱤᱧ ᱟᱴᱠᱟᱨᱟ